ᱤᱧ ᱮᱠᱷᱚᱱ ᱠᱚᱞᱮᱡ ᱨᱤᱧ ᱯᱟᱲᱦᱟᱜ ᱠᱟᱱᱟ ᱛᱳ ᱠᱚᱞᱮᱡᱨᱮ ᱚᱠᱟ ᱞᱮᱠᱟᱛᱤᱧ ᱮᱰᱢᱤᱥᱚᱱ ᱞᱮᱱᱟ ᱚᱱᱞᱟᱭᱤᱚᱱᱛᱮ ᱯᱷᱚᱨᱚᱢ ᱤᱧ ᱯᱷᱤᱞᱟᱯ ᱞᱮᱫᱟ ᱡᱚᱠᱷᱚᱱ ᱫᱚ ᱠᱚᱞᱮᱡᱨᱮ ᱯᱷᱚᱨᱚᱢ ᱯᱷᱤᱞᱟᱯ ᱵᱟᱝ ᱦᱩᱭᱩᱜ ᱠᱟᱱ ᱛᱟᱸᱦᱮᱱᱟ ᱚᱱᱟᱛᱮ ᱚᱱᱞᱟᱭᱤᱱ ᱛᱤᱧ ᱯᱷᱤᱞᱟᱯ ᱞᱮᱫᱟ ᱟᱨ ᱯᱷᱚᱨᱚᱢ ᱯᱷᱤᱞᱟᱯ ᱥᱚᱢᱚᱭ ᱟᱭᱢᱟ ᱠᱤᱪᱷᱩ ᱰᱚᱠᱚᱢᱮᱱᱴᱥ ᱞᱟᱜᱟᱣ ᱞᱤᱫᱤᱧᱟ ᱟᱨ ᱰᱚᱠᱚᱢᱮᱱᱴᱥ ᱞᱟᱜᱟᱣ ᱠᱟᱛᱮᱜ ᱯᱩᱱᱱᱤ ᱫᱮᱵᱤ ᱪᱳᱫᱷᱩᱨᱤ ᱜᱟᱨᱥ ᱠᱚᱞᱮᱡᱽ ᱨᱮᱭᱟᱜ ᱯᱷᱚᱨᱚᱢ ᱤᱧ ᱯᱷᱤᱞᱟᱯ ᱠᱟᱜ ᱛᱟᱸᱦᱮᱱᱟ ᱛᱳ ᱚᱱᱰᱮ ᱚᱱᱰᱮ ᱵᱷᱚᱨᱛᱤ ᱞᱟᱹᱜᱤᱫ ᱟᱵᱟᱨ ᱠᱚ ᱦᱚᱦᱚ ᱟᱹᱫᱤᱧ ᱛᱟᱸᱦᱮᱱᱟ ᱛᱳ ᱚᱱᱰᱮ ᱤᱧ ᱵᱷᱚᱨᱛᱤ ᱭᱮᱱᱟ ᱮᱰᱢᱤᱥᱚᱱ ᱤᱧ ᱦᱩᱭ ᱱᱟ ᱛᱳ ᱮᱠᱷᱚᱱ ᱫᱚᱧ ᱡᱚᱭᱮᱱᱫᱟ ᱱᱤᱛ ᱫᱩᱧ ᱯᱟᱲᱦᱟᱜ ᱠᱟᱱ ᱜᱮᱭᱟ